ᱟᱵᱚ ᱵᱷᱟᱨᱚᱛ ᱨᱮ ᱪᱮᱫ ᱞᱮᱠᱟ ᱦᱩᱭᱩᱜ ᱠᱟᱱᱟ ᱠᱚ ᱪᱤᱛᱨᱚ ᱥᱤᱞᱯᱤ ᱟᱨ ᱱᱮᱛᱟ ᱠᱚ ᱦᱮᱱᱟᱜ ᱠᱚᱣᱟ ᱠᱷᱮᱞᱣᱟᱲ ᱠᱚ ᱦᱮᱱᱟᱜ ᱠᱚᱣᱟ ᱪᱮᱫ ᱞᱮᱠᱟ ᱵᱮᱵᱽᱥᱟ ᱞᱮᱠᱟ ᱜᱮᱠᱚ ᱡᱮᱞᱮᱠᱟ ᱰᱷᱮᱨ ᱦᱚᱲ ᱵᱮᱵᱽᱥᱟᱫᱟᱨ ᱢᱮᱱᱟᱜ ᱠᱚᱣᱟ ᱵᱮᱵᱽᱥᱟ ᱨᱮᱜᱮ ᱛᱟᱠᱚ ᱠᱩᱨᱛᱟᱱᱤ ᱵᱮᱵᱽᱥᱟ ᱨᱮᱜᱮ ᱛᱟᱠᱚ ᱥᱤᱞᱯᱤ ᱦᱚᱸ ᱢᱮᱱᱟᱜ ᱠᱚᱣᱟ ᱰᱷᱮᱨ ᱚᱠᱚᱡ ᱟᱨ ᱪᱤᱛᱨᱚᱠᱟᱨ ᱢᱮᱱᱟᱜ ᱠᱚᱣᱟ ᱟᱨ ᱟᱹᱫᱤᱢ ᱡᱩᱜᱽᱨᱮ ᱡᱮᱞᱮᱠᱟ ᱪᱤᱛᱨᱚ ᱠᱚ ᱵᱮᱱᱟᱣᱟ ᱠᱚ ᱵᱷᱤᱛ ᱠᱚᱨᱮᱫ ᱫᱮᱣᱟᱞ ᱠᱚᱛᱮ ᱪᱤᱛᱨᱚᱠᱟᱨ ᱦᱩᱭᱱᱟᱠᱚ ᱟᱨ ᱟᱨ ᱱᱮᱛᱟ ᱦᱚᱸ ᱚᱱᱮ ᱟᱞᱮ ᱴᱷᱮᱱ ᱱᱮᱛᱟ ᱦᱩᱭᱩᱜ ᱠᱟᱱᱟᱭ ᱫᱤᱞᱤᱯ ᱥᱚᱨᱮᱱ ᱩᱱᱤ ᱩᱱᱤ ᱡᱚᱠᱷᱚᱱ ᱩᱱᱤ ᱦᱳᱭᱱᱟᱭ ᱱᱮᱛᱟ ᱛᱚᱠᱷᱚᱱ ᱩᱱᱤ ᱵᱩᱦᱩᱫ ᱟᱞᱮ ᱯᱚᱨᱤᱵᱚᱨᱛᱚᱱ ᱦᱩᱭ ᱠᱟᱱ ᱛᱟᱞᱮᱭᱟ ᱟᱞᱮ ᱴᱷᱮᱱ ᱡᱚᱠᱷᱚᱱ ᱟᱹᱱᱤᱡ ᱱᱮᱛᱟ ᱵᱟᱭ ᱛᱟᱦᱮᱸ ᱞᱮᱱ ᱛᱚᱠᱷᱚᱱ ᱟᱞᱮ ᱴᱷᱮᱱ ᱱᱚᱸᱰᱮ ᱪᱮᱫᱜᱮ ᱯᱚᱨᱤᱵᱚᱨᱛᱚᱱ ᱵᱟᱝ ᱦᱩᱭ ᱞᱮᱱᱟ ᱛᱚᱠᱷᱱᱤ ᱟᱞᱮ ᱟᱞᱮ ᱟᱹᱛᱩᱨᱮ ᱟᱞᱮ ᱠᱳᱱᱳ ᱤᱡᱽᱡᱚᱛ ᱜᱮ ᱵᱟᱝ ᱛᱟᱦᱮᱸ ᱠᱟᱱ ᱛᱟᱞᱮᱭᱟ ᱢᱟᱱᱮ ᱵᱚᱞᱛᱮ ᱜᱮᱞᱮ ᱟᱞᱮ ᱠᱳᱱᱳ ᱢᱚᱱ ᱢᱟᱱᱮ ᱡᱟᱦᱟᱱ ᱢᱚᱨᱡᱟᱫᱟ ᱵᱟᱝ ᱮᱢᱟᱞᱮ ᱥᱟᱱᱟ ᱠᱚᱣᱟ ᱢᱟᱱᱮ ᱟᱯᱮ ᱥᱚᱵᱽ ᱠᱟᱹᱴᱤᱡ ᱡᱟᱹᱛᱤ ᱟᱯᱮ ᱪᱮᱫᱜᱮ ᱵᱟᱹᱱᱩᱜ ᱛᱟᱯᱮᱭᱟ ᱚᱱᱠᱟ ᱞᱟᱹᱭ ᱥᱟᱱᱟ ᱠᱚᱣᱟ ᱟᱨ ᱱᱤᱛᱚᱜ ᱡᱚᱠᱷᱚᱱ ᱠᱷᱚᱱᱟᱜ ᱦᱟᱹᱱᱤ ᱦᱩᱭ ᱠᱟᱱᱟᱭ ᱛᱚᱠᱷᱚᱱ ᱠᱷᱚᱱ ᱟᱞᱮ ᱤᱥᱠᱩᱞ ᱨᱮᱦᱚᱸ ᱵᱟ ᱡᱟᱦᱟᱸ ᱡᱟᱦᱟᱸ ᱛᱮᱦᱚᱸ ᱪᱟᱞᱟᱣ ᱞᱮᱱᱠᱷᱟᱱ ᱟᱫᱚ ᱞᱟᱹᱭᱟᱠᱚ ᱟᱯᱮ ᱱᱟᱣᱟ ᱡᱟᱭᱜᱟ ᱦᱮᱡ ᱠᱟᱱᱟ ᱯᱮ ᱟᱫᱚ ᱦᱮᱸ ᱟᱞᱮ ᱫᱚ ᱱᱚᱣᱟ ᱡᱟᱭᱜᱟ ᱨᱮᱭᱟᱜ ᱧᱩᱛᱩᱢ ᱦᱩᱭᱩᱜ ᱠᱟᱱᱟ ᱢᱟᱫᱟᱭᱯᱩᱨ ᱟᱫᱚ ᱟᱫᱮᱠ ᱦᱚᱲ ᱜᱮ ᱢᱮᱱ ᱠᱚ ᱡᱮ ᱚ ᱱᱟᱰᱮ ᱠᱟᱱᱟᱯᱮ ᱟᱫᱚ ᱱᱤᱛᱚᱜ ᱩᱱᱤ ᱡᱚᱠᱷᱚᱱ ᱩᱱᱤ ᱦᱳᱭ ᱠᱟᱱᱟᱭ ᱱᱮᱛᱟ ᱛᱚᱠᱷᱱᱤ ᱠᱷᱚᱱᱟᱜ ᱛᱷᱚᱲᱟ ᱤᱭᱟᱹ ᱦᱩᱭ ᱠᱟᱱ ᱛᱟᱞᱮᱭᱟ ᱡᱮ ᱢᱮᱛᱟ ᱞᱮᱭᱟ ᱠᱚ ᱱᱩᱠᱩ ᱡᱟᱭᱜᱟ ᱦᱮᱱᱟᱜ ᱛᱟᱠᱚᱣᱟ ᱟᱵᱟᱨ ᱡᱟ ᱤᱥᱠᱩᱞ ᱠᱚᱨᱮ ᱦᱚᱸ ᱟᱞᱮ ᱯᱟᱲᱦᱟᱜ ᱥᱟᱱᱟ ᱞᱮᱭᱟ ᱛᱚᱠᱷᱚᱱ ᱦᱚᱸ ᱟᱞᱮ ᱞᱟᱥᱴ ᱵᱮᱧᱪ ᱨᱮ ᱫᱩᱲᱩᱵ ᱞᱟᱹᱭ ᱥᱟᱱᱟ ᱠᱚᱣᱟ ᱢᱮᱛᱟᱞᱮ ᱥᱟᱱᱟ ᱠᱚᱣᱟ ᱟᱯᱮ ᱫᱚ ᱡᱮ ᱟᱯᱮ ᱫᱚ ᱠᱟᱹᱴᱤᱡ ᱡᱟᱹᱛᱤ ᱠᱟᱱᱟᱯᱮ ᱛᱚᱠᱷᱚᱱ ᱡᱟᱹᱛᱤ ᱨᱮᱦᱚᱸ ᱵᱷᱮᱫᱽ ᱵᱷᱟᱶ ᱥᱟᱱᱟ ᱠᱚᱣᱟ ᱱᱤᱛᱚᱜ ᱠᱚᱱᱳ ᱡᱟᱹᱛᱤᱨᱮ ᱵᱷᱮᱫᱽ ᱵᱷᱟᱫ ᱵᱟᱭ ᱨᱮᱠᱟ ᱠᱚᱣᱟ ᱡᱚᱛᱚ ᱠᱷᱚᱱ ᱡᱚᱠᱷᱚᱱ ᱩᱱᱤ ᱟᱲᱮ ᱤᱭᱟᱹ ᱨᱮᱠᱟᱭ ᱫᱟᱭ ᱫᱤᱞᱤᱯ ᱥᱚᱨᱮᱱ ᱱᱮᱛᱟ ᱦᱩᱭ ᱠᱟᱱᱟᱭ ᱟᱞᱮ ᱟᱹᱫᱤᱵᱟᱹᱥᱤ ᱥᱚᱢᱟᱡᱽ ᱨᱮᱱ ᱱᱮᱛᱟ ᱠᱟᱱᱟᱭ ᱩᱱᱤ ᱟᱞᱮ ᱯᱟᱲᱦᱟᱣ ᱞᱟᱹᱜᱤᱫ ᱦᱚᱸ ᱠᱳᱪᱤᱝ ᱨᱮ ᱢᱟᱱᱮ ᱥᱚᱨᱠᱟᱨᱤ ᱠᱟᱹᱢᱤ ᱞᱟᱹᱜᱤᱫ ᱦᱚᱸ ᱥᱚᱨᱠᱟᱨᱤ ᱠᱟᱹᱢᱤ ᱞᱟᱹᱜᱤᱫ ᱦᱚᱸ ᱯᱷᱨᱤ ᱛᱮ ᱯᱟᱲᱦᱟᱣ ᱦᱩᱭᱩᱜ ᱠᱟᱱᱟ ᱱᱚᱸᱰᱮ ᱥᱚᱵᱽ ᱠᱤᱪᱷᱩ ᱜᱮ ᱢᱟᱱᱮ ᱵᱮᱥ ᱛᱮ ᱱᱚᱸᱰᱮ ᱦᱩᱭᱩᱜ ᱠᱟᱱ ᱛᱟᱞᱮᱭᱟ ᱡᱟᱦᱟᱱ ᱠᱤᱪᱷᱩ ᱨᱮᱜᱮ ᱟᱫᱚ ᱡᱮᱜᱮ ᱢᱮᱱᱟᱞᱮ ᱡᱟᱠᱱᱤ ᱠᱷᱚᱱᱤᱡ ᱱᱮᱛᱟ ᱦᱩᱭ ᱠᱟᱱᱟ ᱱᱟᱲᱮ ᱟᱞᱮ ᱥᱟᱶᱛᱟᱞ ᱥᱚᱢᱟᱡᱽ ᱨᱮᱱ ᱱᱮᱛᱟ ᱛᱚᱠᱷᱚᱱ ᱠᱷᱚᱱᱟᱜ ᱟᱞᱮ ᱵᱚᱦᱩᱫ ᱵᱚᱫᱽᱞᱟᱣ ᱧᱮᱞ ᱧᱟᱢ ᱠᱟᱫᱟᱞᱮ ᱛᱟᱦᱞᱮ ᱟᱞᱮ ᱫᱷᱟᱨᱮ ᱯᱟᱥᱮᱨᱮ ᱥᱚᱵᱽ ᱠᱤᱪᱷᱩ ᱨᱮ